ᱦᱮᱸ ᱦᱮᱞᱳ ᱡᱚᱦᱟᱨ ᱜᱮ ᱜᱮᱢᱠᱮ

ᱦᱮᱸ ᱜᱚᱢᱠᱮ ᱱᱚᱣᱟᱢᱟ ᱚᱞᱪᱤᱠᱤ ᱤᱥᱠᱩᱞ ᱢᱟ ᱢᱟᱱᱮ ᱥᱮᱱᱴᱟᱨᱢᱟ ᱟᱭᱢᱟ ᱡᱟᱭᱜᱟ ᱨᱮᱜᱮ ᱛᱟᱦᱮᱸ ᱠᱟᱱᱟ ᱛᱳ ᱱᱚᱛᱮ ᱨᱮᱫᱚ ᱛᱟᱦᱮᱸ ᱠᱟᱱᱟ ᱥᱚᱦᱟᱨᱳᱭ ᱥᱮᱫ ᱨᱮ ᱛᱟᱦᱮᱸ ᱠᱟᱱᱟ ᱟᱨ ᱱᱚᱛᱮ ᱦᱚᱸ ᱠᱷᱮᱢᱯᱩᱨ ᱨᱮ ᱱᱚᱛᱮ ᱵᱤᱥᱱᱩᱯᱩᱨ ᱥᱮᱫ ᱨᱮ ᱛᱳ ᱚᱞᱪᱤᱠᱤ ᱤᱥᱠᱩᱞ ᱢᱟ ᱟᱭᱢᱟ ᱰᱷᱮᱨ ᱜᱮ ᱛᱟᱦᱮᱸ ᱠᱟᱱᱟ ᱛᱳ ᱟᱫᱚ ᱜᱚᱢᱠᱮ ᱛᱟᱨᱯᱚᱨ ᱟᱫᱚ ᱞᱟᱹᱭᱢᱮ ᱦᱮᱸ ᱜᱚᱢᱠᱮ ᱤᱧ ᱢᱟ ᱢᱟᱱᱮ ᱚᱞᱪᱤᱠᱤ ᱨᱮᱱ ᱢᱟᱪᱮᱫ ᱜᱚᱢᱠᱮ ᱠᱟᱱ ᱜᱤᱭᱟᱹᱧ ᱟᱫᱚ ᱡᱩᱫᱤ ᱯᱟᱲᱦᱟᱜ ᱥᱟᱱᱟᱭᱮᱫ ᱯᱮᱠᱷᱟᱱ ᱫᱚ ᱢᱟᱱᱮ ᱚᱞᱪᱤᱠᱤ ᱥᱮᱱᱴᱟᱨ ᱨᱮ ᱛᱳ ᱩᱱᱠᱩ ᱦᱚᱸᱠᱚ ᱦᱮᱡ ᱥᱮᱴᱮᱨ ᱫᱟᱲᱮᱭᱟᱜᱼᱟ ᱚᱻ ᱴᱷᱤᱠ ᱜᱮᱭᱟ ᱟᱫᱚ ᱛᱟᱦᱞᱮ ᱜᱚᱢᱠᱮ ᱟᱫᱚ ᱢᱟᱱᱮ ᱚᱠᱚᱭ ᱠᱚ ᱢᱟᱱᱮ ᱯᱟᱲᱦᱟᱜ ᱥᱟᱶ ᱚᱱᱠᱟ ᱢᱟᱱᱮ ᱯᱟᱲᱦᱟᱜ ᱫᱚᱨᱠᱟᱨ ᱠᱚᱣᱟ ᱚᱞᱪᱤᱠᱤᱛᱮ ᱛᱳ ᱩᱱᱠᱩ ᱫᱚ ᱢᱟᱱᱮ ᱱᱚᱛᱮ ᱦᱮᱱᱟᱜᱼᱟ ᱠᱷᱮᱢᱯᱩᱨ ᱨᱮ ᱚᱞᱪᱤᱠᱤ ᱥᱮᱱᱴᱟᱨ ᱱᱚᱛᱮᱨᱮ ᱦᱮᱱᱟᱜᱼᱟ ᱥᱚᱦᱟᱨᱳᱭ ᱚᱞᱪᱤᱠᱤ ᱥᱮᱱᱴᱟᱨ ᱛᱚ ᱱᱚᱛᱮᱨᱮ ᱢᱮᱱᱟᱜᱼᱟ ᱵᱤᱥᱱᱩᱯᱩᱨ ᱚᱞᱪᱤᱠᱤ ᱥᱮᱱᱴᱟᱨ ᱟᱫᱚ ᱜᱚᱢᱠᱮ ᱱᱚᱛᱮ ᱢᱟᱱᱮ ᱢᱟᱲᱟᱝ ᱢᱟᱱᱮ ᱟᱨᱚ ᱡᱷᱟᱹᱞ ᱡᱷᱟᱹᱞ ᱧᱚᱜ ᱨᱮ ᱦᱮᱱᱟᱜᱼᱟ ᱥᱟᱺᱜᱤᱧ ᱰᱟᱦᱟᱨ ᱧᱚᱜ ᱨᱮ ᱟᱫᱚ ᱟᱵᱚ ᱱᱤᱭᱟᱹ ᱠᱚᱨᱮ ᱧᱚᱜ ᱛᱷᱚᱲᱟ ᱫᱚ ᱵᱟᱹᱱᱩᱜ ᱧᱚᱜᱼᱟ ᱟᱫᱚ ᱢᱟᱱᱮ ᱜᱮᱢᱠᱮ ᱢᱟ ᱦᱤᱱᱟᱹᱧ ᱜᱮ ᱟᱫᱚ ᱢᱟᱱᱮ ᱚᱱᱠᱟ ᱢᱟᱱᱮ ᱡᱷᱟᱹᱞ ᱧᱚᱜ ᱨᱮᱜᱮ ᱦᱮᱱᱟᱜᱼᱟ ᱦᱮᱸ ᱦᱮᱸ ᱦᱮᱸ ᱴᱷᱤᱠ ᱜᱮᱭᱟ ᱛᱟᱦᱞᱮ ᱜᱚᱢᱠᱮ ᱡᱚᱦᱟᱨ ᱡᱚᱦᱟᱨ ᱴᱷᱤᱠ ᱜᱮᱭᱟ